ᱟᱨ ᱜᱚᱢᱠᱮ ᱟᱹᱞᱤᱧ ᱠᱳᱪ ᱢᱟᱥᱴᱟᱨ ᱞᱤᱧ ᱞᱟᱹᱭᱮᱫᱟ ᱚᱻ ᱪᱮᱫ ᱞᱮᱠᱟ ᱤᱭᱟᱹ ᱪᱮᱫ ᱠᱚ ᱠᱷᱮᱞ ᱨᱮᱭᱟᱜ ᱤᱪᱪᱷᱩᱠ ᱛᱟᱹᱵᱤᱱ ᱢᱮᱱᱟᱜᱼᱟ ᱦᱳᱭ ᱦᱳᱭ ᱠᱞᱥᱮᱫ ᱠᱚᱣᱟᱞᱤᱧ ᱟᱫᱚ ᱤᱭᱟᱹ ᱟᱹᱵᱤᱱᱟᱜ ᱟᱨ ᱛᱤᱱᱟᱹᱜ ᱜᱟᱱ ᱯᱟᱹᱴᱷᱩᱣᱟᱹ ᱠᱚ ᱢᱮᱱᱟᱜ ᱠᱚᱣᱟ ᱚᱻ ᱟᱨ ᱱᱤᱥᱩᱞ ᱜᱮᱭᱟ ᱱᱚᱣᱟ ᱫᱚ ᱤᱭᱟᱹ ᱢᱟᱲᱟᱝ ᱫᱚ ᱨᱮᱡᱤᱥᱴᱟᱨ ᱦᱩᱭᱩᱜᱼᱟ ᱦᱮᱸᱥᱮ ᱨᱮᱡᱤᱥᱴᱨᱮᱥᱮᱱ ᱠᱟᱛᱮᱫ ᱱᱚᱣᱟ ᱡᱟᱹᱨᱥᱤ ᱠᱚ ᱟᱨ ᱵᱩᱴ ᱠᱚ ᱟᱨ ᱚᱱᱟ ᱡᱚᱛᱚ ᱠᱤᱪᱷᱩ ᱠᱤᱴ ᱞᱤᱧ ᱮᱢᱟ ᱠᱚ ᱠᱟᱱᱟ ᱟᱫᱚ ᱟᱹᱵᱤᱱᱟᱜ ᱤᱱᱴᱟᱨᱮᱥ ᱢᱮᱱᱟᱜᱼᱟ ᱤᱭᱟᱹ ᱯᱷᱩᱴᱵᱚᱞ ᱠᱷᱮᱞ ᱨᱮᱭᱟᱜ ᱞᱟᱜᱟᱣ ᱫᱚ ᱚᱱᱠᱟ ᱢᱤᱫᱴᱤᱡ ᱯᱷᱳᱴᱳ ᱞᱟᱜᱟᱜ ᱠᱟᱱᱟ ᱟᱨ ᱟᱫᱷᱟᱨ ᱠᱟᱨᱰ ᱠᱚ ᱞᱟᱜᱟᱜ ᱠᱟᱱᱟ ᱟᱨ ᱤᱭᱟᱹ ᱰᱮᱴ ᱫᱚ ᱟᱹᱵᱤᱱᱟᱜ ᱤᱭᱟᱹ ᱥᱟᱛ ᱛᱟᱹᱨᱤᱠᱷ ᱠᱷᱚᱡᱟᱜ ᱥᱟᱛ ᱛᱟᱹᱨᱤᱠᱷ ᱠᱷᱚᱡᱟᱜ ᱟᱹᱵᱤᱱᱟᱜ ᱫᱚᱥ ᱛᱟᱹᱨᱤᱠᱷ ᱫᱷᱟᱹᱵᱤᱡ ᱦᱟᱸᱜ ᱨᱮᱡᱤᱥᱴᱨᱮᱥᱮᱱ ᱪᱟᱞᱟᱜ ᱠᱟᱱᱟ ᱦᱳᱭ ᱦᱳᱭ ᱦᱳᱭ ᱤᱱᱟᱹ ᱯᱚᱨᱮ ᱦᱳᱭ ᱦᱳᱭ ᱮᱦᱚᱵᱟᱞᱤᱧ ᱠᱞᱟᱥ ᱟᱨ ᱤᱭᱟᱹ ᱞᱚᱠᱮᱥᱮᱱ ᱫᱚ ᱟᱹᱵᱤᱱᱟᱜ ᱱᱚᱣᱟ ᱱᱚᱸᱰᱮ ᱤᱭᱟᱹ ᱯᱟᱲᱟᱜ ᱠᱟᱱᱟ ᱱᱚᱸᱰᱮ ᱜᱷᱟᱴᱥᱤᱞᱟᱹ ᱚᱱᱟ ᱥᱚᱨᱠᱟᱨᱤ ᱦᱟᱥᱯᱟᱛᱟᱞ ᱠᱷᱚᱱᱟᱜ ᱞᱮᱯᱷᱴ ᱥᱟᱭᱤᱰ ᱡᱟᱦᱟᱸ ᱢᱚᱭᱫᱟᱱ ᱢᱮᱱᱟᱜ ᱟᱥᱮ ᱟᱹᱵᱤᱱ ᱚᱱᱟ ᱢᱚᱭᱫᱟᱱ ᱚᱱᱟ ᱤᱭᱟᱹ ᱴᱷᱮᱱ ᱜᱮ ᱟᱹᱵᱤᱱ ᱦᱤᱡᱩᱜ ᱯᱮᱥᱮ ᱦᱟᱸᱜ ᱚᱸᱰᱮ ᱜᱮᱦᱟᱸᱜ ᱟᱹᱞᱤᱧ ᱞᱤᱧ ᱛᱟᱦᱮᱱᱟ ᱦᱟᱸᱜ ᱟᱨ ᱱᱚᱸᱰᱮ ᱟᱹᱰᱤᱜᱟᱱ ᱠᱚᱲᱟ ᱠᱚ ᱱᱚᱸᱰᱮ ᱠᱚ ᱯᱨᱮᱠᱴᱤᱥᱮᱫ ᱫᱚ ᱟᱨᱚ ᱟᱹᱰᱤᱜᱟᱱ ᱩᱱᱠᱩ ᱥᱟᱹᱢᱩ ᱟᱡᱚᱭ ᱮᱢᱟᱱ ᱵᱮᱱ ᱪᱤᱱᱦᱟᱹᱣ ᱠᱚᱜᱮᱭᱟ ᱦᱳᱭ ᱱᱩᱝᱠᱩ ᱠᱚ ᱢᱟᱲᱟᱝ ᱠᱷᱚᱡ ᱠᱚ ᱡᱚᱯᱲᱟᱣ ᱠᱟᱱᱟ ᱥᱮ ᱟᱫᱚ ᱠᱚ ᱱᱩᱠᱩ ᱱᱚᱸᱰᱮ ᱞᱤᱧ ᱯᱨᱮᱠᱴᱤᱥ ᱦᱚᱪᱚᱭᱮᱫ ᱠᱚᱣᱟ ᱦᱮᱸ ᱦᱚᱭ ᱦᱳᱭ ᱧᱩᱛᱩᱢ ᱞᱟᱹᱭ ᱵᱤᱱ ᱥᱮ ᱦᱟᱸᱜ ᱦᱚᱭ ᱦᱳᱭ ᱩᱱᱠᱩ ᱠᱚ ᱦᱳᱭ ᱦᱤᱡᱩᱜ ᱠᱟᱱᱟ ᱠᱚ ᱱᱩᱠᱩ ᱥᱟᱹᱢᱩ ᱛᱟᱠᱚ ᱫᱚ ᱱᱩᱠᱩ ᱜᱮᱠᱚ ᱦᱤᱡᱩᱜ ᱠᱟᱱ ᱱᱩᱠᱩ ᱵᱮᱥ ᱠᱚ ᱯᱨᱮᱠᱴᱤᱥ ᱮᱜᱼᱟ ᱟᱨ ᱱᱚᱸᱰᱮ ᱠᱷᱚᱡ ᱢᱟᱱᱮ ᱢᱟᱱᱮ ᱱᱚᱝᱠᱟ ᱡᱮᱞᱟ ᱞᱮᱵᱮᱞ ᱰᱤᱥᱴᱤᱠ ᱞᱮᱵᱮᱞ ᱤᱧ ᱠᱷᱮᱞ ᱦᱚᱪᱚᱭᱮᱫ ᱠᱚᱣᱟ ᱥᱮ ᱮᱸᱰᱮᱠᱷᱟᱡ ᱫᱚ ᱡᱷᱚᱛᱚᱜᱮ ᱱᱚᱸᱰᱮ ᱠᱚ ᱦᱤᱡᱩᱜᱼᱟ ᱢᱟᱱᱮ ᱱᱩᱭᱮ ᱞᱟᱹᱭ ᱟᱠᱚ ᱠᱟᱱᱟ ᱮᱸᱰᱮᱠᱷᱟᱱ ᱪᱟᱞᱟᱜ ᱠᱟᱱᱟ ᱱᱚᱸᱰᱮ ᱠᱷᱚᱡ ᱜᱮ ᱦᱮᱸ ᱦᱳᱭ ᱥᱟᱨᱴᱚᱯᱷᱤᱠᱮᱴ ᱫᱚ ᱱᱚᱣᱟ ᱫᱚ ᱮᱠ ᱰᱮᱲ ᱢᱟᱹᱦᱱᱟᱹ ᱯᱚᱨᱮ ᱱᱚᱣᱟ ᱫᱚ ᱧᱟᱢᱚᱜᱼᱟ ᱥᱟᱨᱴᱚᱯᱷᱤᱠᱮᱴ ᱫᱚ ᱦᱳᱭ ᱦᱳᱭ ᱦᱳᱭ ᱦᱳᱭ ᱦᱳᱭ ᱦᱤᱡᱩᱜ ᱯᱮ ᱪᱮᱫᱟᱜ ᱵᱟᱝ ᱱᱚᱸᱰᱮ ᱡᱚᱛᱚ ᱜᱮᱞᱤᱧ ᱪᱮᱫ ᱮᱫ ᱠᱚᱣᱟ ᱦᱤᱡᱩᱜ